ᱚᱠᱛᱚ ᱨᱮ ᱤᱧᱫᱚ ᱠᱚᱲᱤ ᱵᱮᱣᱦᱟᱨᱮᱫ ᱛᱟᱦᱮᱸ ᱠᱟᱹᱱᱟᱹᱧ ᱤᱫᱤ ᱠᱟᱛᱮᱫ ᱟᱹᱰᱤᱼᱟᱹᱰᱤ

ᱡᱚᱛᱚᱣᱟᱜ ᱥᱟᱢᱟᱱ ᱞᱟᱹᱠᱛᱤᱜ ᱠᱟᱱ ᱛᱟᱦᱮᱱ ᱨᱮ ᱤᱧ

ᱞᱟᱹᱜᱤᱫᱛᱮ ᱤᱧ ᱟᱹᱰᱤ ᱜᱟᱱᱤᱧ ᱵᱮᱵᱚᱦᱟᱨ ᱟᱠᱟᱫᱼᱟ ᱤᱧ ᱨᱮ ᱵᱟᱦᱟ ᱦᱟᱹᱛᱤ ᱥᱟᱫᱚᱢ ᱵᱟᱱᱟ ᱵᱤᱵᱷᱤᱱᱱᱚ ᱯᱨᱚᱠᱟᱨ ᱟᱨᱟᱜ ᱵᱟᱦᱟ ᱵᱟᱯᱞᱟ ᱨᱮᱱᱟᱜ ᱪᱤᱛᱟᱹᱨ ᱠᱚᱧ ᱟᱸᱠᱟᱣᱮᱫᱟ ᱵᱮᱱᱟᱣ ᱨᱮ ᱤᱧᱟᱹᱜ ᱫᱚ ᱟᱹᱰᱤᱼᱟᱹᱰᱤ ᱜᱮ ᱠᱩᱥᱤ ᱨᱟᱹᱥᱠᱟᱹ ᱢᱮᱱᱟᱜᱼᱟ ᱚᱱᱟ ᱠᱩᱥᱤ ᱨᱟᱹᱥᱠᱟᱹ ᱨᱮᱫᱚ ᱟᱹᱰᱤᱼᱟᱹᱰᱤ ᱞᱮᱠᱟᱱ ᱜᱚᱲᱚ ᱥᱚᱯᱚᱦᱚᱫ ᱦᱮᱱᱟᱜᱼᱟ ᱤᱧ ᱠᱩᱥᱤᱭᱟᱜ ᱞᱮᱠᱟᱱ

ᱵᱟᱦᱟ ᱱᱟᱹᱲᱤ ᱡᱷᱟᱨᱱᱟ ᱵᱟᱦᱟ ᱵᱟᱜᱟᱱ ᱡᱷᱟᱹᱞᱤᱭᱟᱹ ᱢᱟᱨᱟᱜ ᱩᱱᱠᱩ ᱠᱚᱜᱮ ᱵᱮᱱᱟᱣ ᱨᱮᱱᱟᱜ ᱟᱹᱰᱤ ᱢᱚᱡᱽ ᱠᱩᱥᱤ ᱨᱟᱹᱥᱠᱟᱹᱧ ᱵᱩᱡᱷᱟᱹᱣ ᱫᱟᱲᱮᱭᱟᱜᱼᱟ